ᱵᱤᱨᱵᱷᱩᱢ ᱨᱮᱱ ᱦᱚᱲ ᱠᱚᱣᱟᱜ ᱢᱩᱬᱩᱫ ᱠᱟᱹᱢᱤ ᱠᱟᱹᱥᱱᱤ ᱫᱚ ᱦᱩᱭᱩᱜ ᱠᱟᱱᱟ ᱪᱟᱥᱵᱟᱥ ᱡᱮᱞᱟᱠᱟ ᱦᱩᱲᱩ ᱪᱟᱥ ᱦᱟᱠᱳ ᱪᱟᱥ ᱥᱤᱢ ᱜᱮᱰᱮ ᱢᱮᱨᱚᱢ ᱰᱟᱝᱨᱟ ᱪᱟᱥ ᱟᱱᱟᱡ ᱪᱟᱥ ᱮᱢᱟᱱ ᱠᱚ ᱠᱤᱪᱷᱩ ᱦᱚᱲ ᱢᱮᱱᱟᱜ ᱠᱚᱣᱟ ᱵᱮᱯᱟᱨ ᱥᱟᱶ ᱟᱨ ᱦᱩᱰᱤᱧ ᱚᱲᱟᱜ ᱵᱤᱨᱤᱫ ᱠᱚ ᱥᱟᱶ ᱱᱚᱣᱟ ᱠᱚᱜᱮ ᱠᱚ ᱠᱟᱹᱢᱤᱭᱟ ᱱᱚᱣᱟ ᱵᱮᱜᱚᱨ ᱜᱤᱛᱟᱧᱡᱚᱞᱤ ᱥᱤᱱᱮᱢᱟ ᱦᱚᱞ ᱥᱮ ᱵᱳᱞᱯᱩᱨ ᱴᱟᱩᱱ ᱠᱮᱞᱟᱵ ᱤᱞᱟᱢ ᱵᱟᱡᱟᱨ ᱨᱮᱭᱟᱜ ᱟᱢᱠᱳᱭ ᱯᱷᱚᱥᱤᱞ ᱯᱟᱨᱠ ᱯᱨᱟᱱᱛᱤᱠ ᱨᱮᱭᱟᱜ ᱥᱟᱭᱟᱨᱵᱤᱛᱷᱤ ᱯᱟᱨᱠ ᱯᱟᱪᱣᱟ ᱨᱮᱭᱟᱜ ᱥᱚᱵᱩᱡ ᱵᱚᱱ ᱥᱤᱨᱚᱱ ᱱᱚᱣᱟᱠᱚᱨᱮ ᱦᱚᱸ ᱦᱚᱲ ᱚᱵᱚᱥᱚᱨ ᱚᱠᱛᱚ ᱠᱷᱟᱱᱰᱟᱣ ᱞᱟᱹᱜᱤᱫ ᱠᱚ ᱪᱟᱞᱟᱜ ᱜᱮᱭᱟ ᱱᱚᱣᱟ ᱠᱚ ᱯᱟᱨᱠ ᱠᱚᱨᱮ ᱫᱚ ᱵᱚᱞᱚᱱ ᱞᱟᱹᱜᱤᱫ ᱫᱚ ᱴᱤᱠᱤᱴ ᱦᱚᱸ ᱞᱟᱜᱟᱜ ᱜᱮᱭᱟ